ᱟᱵᱚ ᱥᱟᱱᱛᱟᱲᱤ ᱮᱱᱮᱡᱼᱥᱮᱨᱮᱧ ᱨᱚᱥᱤᱠᱟ ᱠᱚ ᱴᱷᱮᱡ ᱡᱟᱦᱟᱸ ᱪᱮᱱᱮᱞ ᱢᱮᱱᱟᱜᱼᱟ ᱚᱱᱟ ᱨᱮᱱᱟᱜ ᱧᱩᱛᱩᱢᱫᱚ ᱦᱩᱭᱩᱜ ᱠᱟᱱᱟ ᱴᱤᱵᱷᱤ ᱚᱱᱟᱫᱚ ᱟᱭᱢᱟ ᱨᱚᱠᱚᱢ ᱟᱵᱚ ᱦᱚᱲ ᱥᱚᱢᱟᱡᱽ ᱨᱮᱱᱟᱜ ᱮᱱᱮᱡᱼᱥᱮᱨᱮᱧ ᱞᱟᱠᱪᱟᱨᱠᱚ ᱫᱮᱠᱷᱟᱣᱟ ᱢᱮᱱᱠᱷᱟᱱ ᱚᱱᱟ ᱮᱱᱮᱡᱼᱥᱮᱨᱮᱧ ᱛᱟᱞᱟ ᱢᱚᱫᱽᱫᱷᱮᱨᱮ ᱥᱤᱫᱷᱟᱹ ᱠᱟᱹᱱᱦᱩ ᱦᱩᱞ ᱨᱮᱭᱟᱜ ᱡᱟᱦᱟᱸ ᱥᱮᱨᱮᱧ ᱢᱮᱱᱟᱜᱼᱟ ᱚᱱᱟ ᱥᱮᱨᱮᱧ ᱠᱚ ᱥᱮᱨᱮᱧ ᱠᱚ ᱮᱱᱮᱡ ᱞᱮᱱ ᱠᱷᱟᱱ ᱢᱮᱱᱠᱷᱟᱱ ᱡᱤᱣᱤᱨᱮᱫᱚ ᱟᱹᱰᱤ ᱫᱩᱠᱠᱷᱚᱜᱮ ᱟᱹᱭᱠᱟᱹᱣᱚᱜᱼᱟ ᱡᱮᱢᱚᱱ ᱟᱵᱚᱨᱮᱱ ᱟᱹᱰᱤ ᱟᱹᱰᱤ ᱥᱮᱫᱟᱭᱨᱮᱱ ᱵᱤᱨᱠᱚᱛᱟᱵᱚᱱ ᱩᱱᱠᱚᱠᱚ ᱥᱮᱱᱟᱠᱟᱱ ᱫᱟᱱᱟᱝ ᱟᱠᱟᱱ ᱩᱱᱠᱚᱣᱟᱜ ᱥᱮᱨᱮᱧ ᱫᱚ ᱟᱹᱰᱤ ᱫᱩᱠᱠᱷᱚ ᱜᱮ ᱢᱮᱱᱟᱜᱼᱟ ᱡᱮᱦᱮᱛᱩ ᱩᱱᱠᱚᱫᱚ ᱟᱵᱚ ᱠᱚᱣᱟᱜ ᱮᱱᱮᱡᱼᱥᱮᱨᱮᱧ ᱟᱵᱚᱣᱟᱜ ᱡᱟᱹᱛᱤᱼᱫᱷᱚᱨᱚᱢ ᱞᱟᱹᱜᱤᱫᱠᱚ ᱞᱟᱹᱲᱦᱟᱹᱭᱞᱮᱱ ᱠᱷᱟᱹᱛᱤᱨᱛᱮ ᱚᱱᱟᱛᱮ ᱚᱱᱟ ᱥᱮᱨᱮᱧ ᱫᱚ ᱟᱹᱰᱤ ᱫᱩᱠ ᱜᱮ ᱵᱩᱡᱷᱟᱹᱣᱚᱜᱼᱟ